ᱵᱷᱟᱨᱚᱛ ᱨᱮᱭᱟᱜ ᱥᱟᱜᱟᱲ ᱵᱮᱵᱚᱥᱛᱷᱟ ᱫᱚ ᱱᱟᱯᱟᱭ ᱱᱟᱯᱟᱭ ᱜᱮᱭᱟ ᱢᱮᱱᱠᱷᱟᱱ ᱡᱟᱦᱟᱸ ᱠᱚ ᱴᱮᱥᱴ ᱦᱩᱭᱩᱜᱼᱟ ᱥᱤᱴᱤ ᱮᱥᱠᱮᱱ ᱮᱢᱟᱨᱟᱭ ᱮᱢᱚᱱᱠᱤ ᱵᱟᱭᱳᱯᱥᱠᱤ ᱠᱚ ᱡᱚᱛᱚ ᱵᱟᱭᱨᱮ ᱫᱤᱥᱢ ᱠᱷᱚᱱ ᱵᱟᱭᱳᱯᱥᱤ ᱡᱮᱢᱚᱱ ᱚᱱᱟ ᱫᱚ ᱵᱟᱦᱨᱮ ᱨᱮᱜᱮ ᱠᱩᱞ ᱦᱩᱭᱩᱜᱼᱟ ᱵᱟᱦᱨᱮ ᱫᱤᱥᱚᱢᱜᱮ ᱠᱩᱞ ᱦᱩᱭᱩᱜᱼᱟ ᱠᱟᱨᱚᱱ ᱟᱵᱚ ᱱᱚᱰᱮ ᱞᱳᱠᱟᱞ ᱨᱮᱫᱚ ᱵᱟᱝ ᱦᱩᱭᱩᱜ ᱜᱮᱭᱟ ᱟᱨ ᱡᱟᱦᱟᱸ ᱥᱤᱴᱤ ᱮᱥᱠᱮᱱ ᱮᱢᱟᱨᱟᱭ ᱚᱱᱟ ᱠᱚ ᱢᱮᱥᱤᱱ ᱯᱚᱛᱨᱚ ᱥᱟᱱᱟᱢᱜᱮ ᱵᱟᱦᱨᱮ ᱫᱤᱥᱚᱢ ᱠᱷᱚᱱᱜᱮ ᱦᱤᱡᱩᱜ ᱜᱮᱭᱟ ᱦᱮᱡ ᱠᱟᱱᱟ ᱮᱢᱚᱱ ᱠᱤ ᱛᱳ ᱟᱵᱚ ᱡᱟᱦᱟᱸ ᱴᱮᱥᱴ ᱞᱟᱹᱜᱤᱫ ᱵᱮᱥᱤᱨ ᱵᱷᱟᱜᱽ ᱦᱚᱲ ᱠᱚ ᱜᱮ ᱴᱮᱥᱴ ᱞᱟᱹᱜᱤᱫ ᱵᱟᱭᱨᱮ ᱫᱤᱥᱚᱢ ᱠᱚ ᱪᱟᱞᱟᱜ ᱜᱮᱭᱟ ᱠᱟᱨᱚᱱ ᱚᱸᱰᱮ ᱫᱚ ᱟᱵᱚ ᱱᱚᱣᱟ ᱵᱷᱟᱨᱚᱛ ᱫᱤᱥᱚᱢ ᱠᱷᱚᱱ ᱟᱹᱰᱤᱴᱟ ᱜᱮ ᱩᱱᱱᱚᱛᱤ ᱜᱮᱭᱟ ᱟᱨ ᱥᱟᱱᱟᱢ ᱫᱤᱠ ᱫᱤᱭᱮ ᱞᱟᱦᱟ ᱜᱮᱭᱟ ᱴᱮᱥᱴ ᱠᱟᱱ ᱛᱟᱨᱯᱚᱨᱮ ᱡᱟᱦᱟᱸ ᱠᱚ ᱦᱮᱸ ᱪᱤᱠᱤᱥᱥᱟ ᱢᱮᱰᱤᱥᱤᱱ ᱫᱤᱠ ᱫᱤᱭᱮ ᱡᱚᱛᱚ ᱫᱤᱠ ᱫᱤᱭᱮᱜᱮ ᱞᱟᱦᱟ ᱜᱮᱭᱟ ᱟᱨ ᱠᱷᱚᱨᱪᱟᱯᱟᱹᱛᱤ ᱦᱚᱸ ᱠᱤᱪᱷᱩ ᱠᱚᱢ ᱜᱮᱭᱟ ᱱᱚᱱᱛᱮ ᱠᱷᱚᱱ ᱫᱚ ᱚᱱᱟ ᱠᱚ ᱡᱚᱱᱱᱮ ᱡᱚᱛᱚᱦᱚᱲ ᱵᱟᱦᱨᱮ ᱫᱤᱥᱚᱢᱜᱮ ᱵᱮᱥᱤ ᱠᱚ ᱪᱟᱞᱟᱜᱼᱟ ᱴᱮᱥᱴ ᱡᱚᱱᱱᱮ ᱠᱟᱨᱚᱱ ᱱᱚᱰᱮ ᱫᱚ ᱥᱮᱭ ᱮᱠᱤ ᱠᱷᱚᱨᱪᱟ ᱦᱩᱭᱩᱜ ᱠᱟᱱᱟ ᱟᱨ ᱟᱵᱚ ᱡᱟᱦᱟᱸ ᱱᱚᱣᱟ ᱦᱚᱥᱯᱤᱴᱟᱞ ᱠᱚ ᱢᱮᱱᱟᱜᱼᱟ ᱥᱟᱯᱷᱟᱥᱟᱯᱷᱤ ᱡᱚᱱᱱᱮ ᱥᱟᱯᱷᱟᱥᱟᱯᱷᱤ ᱡᱚᱱᱱᱮ ᱚᱸᱰᱮ ᱢᱮᱱ ᱦᱩᱭᱩᱜ ᱜᱮᱭᱟ ᱡᱮ ᱥᱟᱯᱷᱟᱥᱟᱯᱷᱤ ᱢᱚᱡᱽ ᱛᱮ ᱫᱚᱦᱚᱭ ᱯᱮ ᱥᱟᱯᱷᱟᱥᱟᱯᱷᱤᱭ ᱯᱮ ᱠᱤᱱᱛᱩ ᱚᱠᱚᱭ ᱦᱚᱸ ᱵᱟᱠᱚ ᱟᱸᱡᱚᱢᱟ ᱵᱮᱵᱚᱦᱟᱨ ᱠᱮᱫᱟᱭ ᱚᱱᱠᱟᱜᱮ ᱫᱚᱦᱚ ᱦᱚᱴᱚ ᱠᱟᱫᱟᱭ ᱢᱟᱱᱮ ᱠᱟᱹᱴᱤᱡ ᱥᱟᱯᱷᱟ ᱧᱚᱜ ᱟᱹᱧ ᱡᱮ ᱚᱱᱟ ᱡᱟᱭᱜᱟ ᱤᱧ ᱵᱮᱵᱚᱦᱟᱨᱫᱟ ᱥᱟᱯᱷᱟᱭᱟᱹᱧ ᱚᱠᱚᱭᱦᱚᱸ ᱚᱱᱟ ᱫᱚ ᱵᱟᱠᱚ ᱢᱚᱱᱮᱭᱟᱜᱼᱟ ᱡᱮᱧ ᱥᱟᱯᱷᱟᱭᱟ ᱳᱻ ᱥᱚᱨᱠᱟᱨᱟᱜ ᱡᱤᱱᱤᱥ ᱠᱟᱱᱟ ᱛᱚ ᱤᱭᱟᱹ ᱠᱤᱫᱟᱹᱧ ᱵᱮᱵᱚᱦᱟᱨ ᱫᱟᱹᱧ ᱪᱟᱞᱟᱣᱱᱟᱹᱧ ᱵᱟᱥ ᱳᱭ ᱴᱩᱠᱩᱜᱮ ᱢᱟᱱᱮ ᱱᱚᱣᱟ ᱥᱟᱯᱷᱟᱥᱟᱯᱷᱤ ᱨᱮᱭᱟᱜ ᱛᱚ ᱥᱮᱭᱨᱚᱠᱚᱢ ᱵᱟᱹᱱᱩᱜᱼᱟ ᱛᱳ ᱛᱟᱨ ᱡᱚᱱᱱᱚ ᱵᱮᱥᱤᱨ ᱵᱷᱟᱜᱽ ᱡᱚᱱ ᱵᱟᱦᱨᱮ ᱨᱮᱠᱚ ᱪᱟᱞᱟᱜᱼᱟ ᱵᱟᱦᱨᱮ ᱨᱮ ᱴᱮᱥᱴ ᱡᱚᱱᱱᱮ ᱠᱚ ᱪᱟᱞᱟᱜᱼᱟ ᱱᱚᱰᱮ ᱵᱟᱠᱚ ᱴᱮᱥᱴ ᱞᱟᱹᱜᱤᱫᱚᱜᱼᱟ ᱟᱨ ᱛᱟᱪᱷᱟᱲᱟ ᱫᱚ ᱮᱢᱱᱤ ᱡᱚᱛᱚᱜᱮ ᱴᱷᱤᱠ ᱜᱮᱭᱟ